ᱦᱮᱸ ᱡᱚᱦᱟᱨ ᱜᱮ ᱤᱧ ᱢᱮᱱᱮᱫ ᱠᱟᱱᱟ ᱟᱞᱮ ᱫᱚ ᱱᱮᱝᱠᱟᱱ ᱥᱩᱵᱤᱛᱟᱫᱚ ᱵᱟᱠᱚ ᱵᱟᱝᱠᱚ ᱮᱢᱟᱞᱮᱭᱟ ᱛᱚ ᱟᱞᱮᱥᱮᱫ ᱫᱚ ᱮᱢᱟᱱ ᱪᱮᱫᱦᱚᱸ ᱵᱟᱠᱚ ᱮᱢᱟᱞᱮᱭᱟ ᱥᱩᱵᱤᱛᱟᱫᱚ ᱪᱮᱫᱦᱚᱸ ᱵᱟᱠᱚ ᱮᱢᱟ ᱟᱠᱟᱫ ᱞᱮᱭᱟ ᱟᱞᱮ ᱛᱮᱜᱮ ᱡᱟᱦᱟᱸ ᱞᱮ ᱜᱚᱲᱚᱣᱠᱟᱜᱼᱟ ᱮᱢᱟᱱ ᱠᱚᱞ ᱵᱟ ᱢᱟᱨᱥᱟᱞ ᱵᱟᱝᱠᱚ ᱵᱟᱹᱭᱥᱟᱹᱣᱠᱟᱜᱼᱟ ᱮᱢᱟᱱ ᱟᱞᱮᱛᱮᱜᱮ ᱟᱛᱳ ᱡᱚᱛᱚ ᱦᱚᱲᱛᱮ ᱢᱟᱱᱮ ᱜᱚᱲᱚᱡᱚᱝ ᱠᱟᱛᱮ ᱡᱚᱛᱚᱦᱚᱲ ᱥᱟᱦᱟᱡᱽᱡᱚ ᱠᱟᱛᱮ ᱜᱮᱞᱮ ᱠᱟᱨᱟᱣ ᱮᱢᱟᱱᱟ ᱛᱚ ᱟᱞᱮ ᱡᱟᱦᱟᱸ ᱯᱟᱭᱥᱟ ᱠᱚ ᱮᱢᱟᱞᱮ ᱠᱷᱟᱡ ᱟᱞᱮᱫᱚ ᱡᱟᱦᱟᱸ ᱥᱩᱵᱤᱛᱟᱞᱮ ᱠᱷᱚᱡ ᱠᱮᱭᱟ ᱯᱟᱭᱥᱟ ᱮᱢᱟᱱ ᱡᱩᱫᱤᱠᱚ ᱮᱢᱟᱞᱮᱭᱟ ᱛᱚ ᱟᱞᱮᱫᱚ ᱠᱚᱞᱠᱚ ᱦᱚᱸ ᱵᱟᱹᱱᱩᱜᱼᱟ ᱛᱚ ᱱᱮᱝᱠᱟᱜᱮ ᱟᱞᱮᱫᱚ ᱱᱤᱡᱮᱛᱮᱜᱮ ᱞᱮ ᱜᱚᱲᱚᱼᱜᱚᱯᱚᱱ ᱠᱟᱛᱮ ᱜᱚᱲᱚᱼᱜᱚᱯᱚᱱ ᱠᱟᱛᱮ ᱜᱚᱲᱚᱼᱜᱚᱯᱚᱱ ᱠᱟᱛᱮ ᱟᱞᱮᱛᱮᱜᱮ ᱞᱮ ᱜᱚᱲᱚᱡᱚᱱ ᱠᱟᱛᱮᱫ ᱠᱚᱞᱠᱚ ᱢᱟᱨᱥᱟᱞᱠᱚ ᱞᱮ ᱵᱤᱫ ᱮᱫᱟ ᱛᱚ ᱟᱞᱮᱫᱚ ᱱᱮᱝᱠᱟᱜᱮ ᱟᱞᱮᱜᱮ ᱜᱚᱲᱚᱡᱚᱱᱟᱜ ᱟᱞᱮ ᱱᱤᱭᱟᱹᱜᱮ ᱛᱚ ᱵᱟᱵᱟ ᱛᱟᱠᱚ ᱵᱚᱭᱦᱟᱼᱢᱤᱥᱨᱟ ᱠᱟᱹᱢᱤ ᱠᱷᱟᱴᱟᱣ ᱠᱟᱛᱮ ᱡᱟᱦᱟᱸ ᱨᱮ ᱪᱟᱞᱟᱣ ᱠᱟᱛᱮ ᱡᱟᱦᱟᱸ ᱨᱮ ᱪᱟᱞᱟᱣ ᱠᱟᱛᱮ ᱠᱟᱹᱢᱤ ᱱᱩᱠᱨᱤ ᱟᱹᱜᱩ ᱠᱟᱛᱮ ᱠᱟᱹᱢᱤᱭᱟ ᱠᱚ ᱟᱨ ᱚᱱᱟ ᱠᱟᱹᱢᱤ ᱠᱟᱛᱮ ᱜᱮ ᱚᱱᱟ ᱠᱟᱹᱢᱤ ᱠᱟᱛᱮ ᱜᱮ ᱚᱱᱟ ᱠᱟᱹᱢᱤ ᱠᱟᱛᱮ ᱜᱮ ᱥᱟᱦᱟᱡᱽᱡᱚ ᱠᱟᱛᱮ ᱜᱮ ᱟᱞᱮ ᱛᱮᱜᱮᱞᱮ ᱥᱟᱦᱟᱡᱽᱡᱚᱼᱟ ᱟᱞᱮ ᱛᱮᱜᱮᱞᱮ ᱜᱚᱲᱚᱡᱚᱱᱚᱜᱼᱟ ᱚᱱᱟᱜᱮ ᱞᱮ ᱢᱮᱱ ᱚᱪᱚ ᱠᱟᱱᱟ ᱡᱟᱦᱟᱸ ᱠᱚᱨᱮ ᱟᱯᱮᱜᱮ ᱞᱟᱹᱴᱩ ᱞᱟᱹᱴᱩ ᱮᱢᱟᱱ ᱦᱚᱲ ᱢᱮᱱᱟᱜ ᱯᱮᱭᱟ ᱛᱚ ᱛᱚᱻ ᱟᱯᱮᱜᱮ ᱦᱮᱞᱯ ᱫᱟᱲᱮᱞᱮᱭᱟ ᱯᱮ ᱛᱚ ᱚᱱᱟ ᱥᱩᱵᱤᱫᱟ ᱞᱮ ᱟᱞᱮᱞᱮ ᱠᱷᱚᱡᱽᱮᱫᱟ ᱛᱚ ᱱᱤᱭᱟᱹᱜᱮ ᱢᱮᱱ ᱚᱪᱚᱭᱮᱫᱟ